ᱡᱟᱦᱟᱸᱭ ᱦᱚᱲ ᱦᱟᱹᱞᱤᱜᱮ ᱟᱸᱠᱟᱣ ᱠᱚ ᱮᱛᱚᱦᱚᱵ ᱠᱟᱜᱼᱟ ᱟᱨ ᱡᱟᱦᱟᱸᱭ ᱥᱠᱤᱞ ᱩᱛᱱᱟᱹᱣ ᱠᱚ ᱠᱷᱚᱡᱟ ᱩᱱᱠᱩ ᱫᱚ ᱵᱮᱥ ᱞᱟᱹᱜᱤᱫ ᱥᱚᱞᱦᱮᱧ ᱮᱢᱟ ᱠᱚᱣᱟ ᱪᱮᱫᱟᱜ ᱥᱮ ᱦᱟᱥᱟ ᱛᱮᱭᱟᱜ ᱨᱚᱝ ᱡᱮᱨᱮᱲ ᱯᱚᱛᱟᱣ ᱫᱚ ᱫᱟᱜ ᱛᱮ ᱵᱟᱡᱟᱣ ᱞᱮᱱ ᱠᱷᱟᱱ ᱫᱚ ᱵᱟᱹᱲᱤᱡᱟᱭ ᱚᱱᱟ ᱠᱷᱟᱹᱛᱤᱨ ᱱᱟᱦᱟᱜ ᱨᱚᱝ ᱥᱮ ᱯᱮᱱᱴᱤᱝ ᱵᱨᱟᱥ ᱚᱱᱟ ᱠᱚ ᱵᱮᱵᱷᱟᱨ ᱨᱮᱱᱟᱜ ᱫᱤᱥᱟᱹ ᱩᱫᱩᱜ ᱤᱧ ᱞᱟᱹᱭ ᱟᱠᱚᱣᱟ